ᱦᱮᱞᱳ ᱱᱚᱣᱟ ᱵᱤᱡᱽᱞᱤ ᱚᱯᱷᱤᱥ ᱨᱮ ᱞᱟᱜᱟᱣ ᱟᱠᱟᱱᱟ ᱛᱚ ᱤᱧ ᱱᱚᱸᱰᱮ ᱨᱤᱛᱩᱰᱤ ᱠᱷᱚᱱᱤᱧ ᱢᱮᱱᱫᱟ ᱦᱮᱸ ᱵᱚᱞᱮ ᱱᱤᱛᱳᱜ ᱟᱞᱮ ᱵᱟᱦᱨᱮ ᱞᱮ ᱪᱟᱞᱟᱜ ᱠᱟᱱᱟ ᱢᱟᱱᱮ ᱵᱟᱞᱮ ᱛᱟᱦᱮᱸ ᱦᱟᱛᱟᱲᱚᱜᱼᱟ ᱫᱩ ᱛᱤᱱ ᱥᱟᱞ ᱵᱟᱦᱟᱨᱮᱞᱮ ᱛᱟᱦᱮᱱᱟ ᱛᱚ ᱚᱱᱟ ᱠᱷᱟᱹᱛᱤᱨᱼᱛᱮ ᱚᱸᱰᱮ ᱟᱯᱮ ᱴᱷᱮᱱᱤᱧ ᱟᱨᱫᱟᱥᱚᱜ ᱠᱟᱱᱟ ᱡᱮ ᱤᱧᱟᱹᱜ ᱵᱤᱡᱽᱞᱤ ᱵᱤᱞ ᱠᱟᱴᱟᱣ ᱦᱟᱛᱟᱲ ᱠᱟᱜᱼᱯᱮ ᱟᱨ ᱡᱟᱦᱟᱸᱛᱤᱥ ᱞᱮ ᱦᱤᱡᱩᱜᱼᱟ ᱚᱱᱟ ᱵᱮᱲᱟᱨᱮ ᱟᱨᱦᱚᱸ ᱱᱚᱣᱟ ᱤᱭᱟᱹᱞᱮ ᱦᱟᱛᱟᱣ ᱨᱩᱭᱟᱹᱲᱟ ᱚᱱᱟ ᱚᱱᱟᱜᱮ ᱤᱧᱟᱹᱜ ᱟᱯᱮᱴᱷᱮᱱ ᱤᱭᱟᱹ ᱢᱮᱱᱟᱜᱼᱟ ᱟᱨᱫᱟᱥ ᱢᱮᱱᱟᱜᱼᱟ